ᱦᱮᱞᱳ ᱦᱚᱸ ᱤᱧ ᱵᱟᱲᱟᱭ ᱥᱟᱱᱟᱧ ᱠᱟᱱᱟ ᱥᱟᱱᱛᱟᱲ ᱥᱟᱱᱛᱟᱲᱟᱜ ᱵᱚᱸᱜᱟᱼᱵᱩᱨᱩ ᱴᱷᱟᱶ ᱫᱚ ᱚᱠᱟ ᱠᱟᱱᱟ ᱟᱨ ᱪᱤᱞᱤ ᱠᱚᱵᱚᱱ ᱵᱚᱸᱜᱟ ᱠᱚᱣᱟ ᱦᱳᱭ ᱦᱚᱸ ᱦᱚᱸ ᱦᱳᱭ ᱦᱮᱸ ᱦᱮᱸ ᱦᱮᱸ ᱦᱳᱭ ᱦᱮᱸ ᱦᱳᱭ ᱦᱳᱭ ᱦᱮᱸ ᱦᱳᱭ ᱦᱳᱭ ᱦᱮᱸ ᱦᱳᱭ ᱦᱮᱸ ᱦᱮᱸ ᱦᱳᱭ ᱚ ᱟᱨ ᱢᱤᱫᱴᱤᱡ ᱠᱩᱠᱞᱤ ᱵᱟᱲᱟᱭ ᱥᱟᱱᱟᱭᱮᱫ ᱞᱤᱧ ᱛᱟᱦᱮᱱᱟ ᱥᱚᱦᱚᱨᱟᱭ ᱯᱚᱨᱚᱵᱽ ᱨᱮ ᱟᱵᱚ ᱪᱤᱞᱤ ᱪᱤᱞᱤ ᱠᱚᱵᱚᱱ ᱵᱚᱸᱜᱟ ᱠᱚᱣᱟ ᱦᱳᱭ ᱤᱱᱟᱹᱜᱮ ᱵᱟᱲᱟᱭ ᱥᱟᱱᱟᱭᱮᱫ ᱞᱤᱧ ᱛᱟᱦᱮᱱᱟ ᱟᱹᱵᱤᱱ ᱦᱚᱸ ᱟᱹᱰᱤ ᱟᱹᱰᱤ ᱥᱟᱨᱦᱟᱣ